ᱦᱮᱞᱳ ᱟᱢ ᱦᱟᱸᱥᱫᱟ ᱠᱤᱪᱨᱤᱡ ᱫᱚᱠᱟᱱ ᱨᱮᱱ ᱢᱟᱹᱞᱤᱠᱮᱢ ᱢᱮᱱ ᱮᱫᱟ ᱤᱧ ᱢᱤᱫᱴᱮᱱ ᱟᱝᱨᱚᱵᱽ ᱤᱧ ᱚᱰᱟᱨ ᱟᱠᱟᱫ ᱛᱟᱦᱮᱱᱟ ᱢᱮᱱᱠᱷᱟᱱ ᱯᱚᱭᱥᱟ ᱵᱟᱝ ᱠᱷᱟᱹᱛᱤᱨ ᱛᱮ ᱚᱱᱟ ᱚᱰᱟᱨᱤᱧ ᱵᱟᱹᱛᱤᱞ ᱟᱠᱟᱫ ᱛᱟᱦᱮᱱᱟ ᱟᱫᱚ ᱱᱤᱛᱚᱜ ᱤᱧ ᱴᱷᱮᱱ ᱯᱚᱭᱥᱟ ᱢᱮᱱᱟᱜ ᱟᱠᱟᱫᱟ ᱚᱱᱟ ᱠᱷᱟᱹᱛᱤᱨ ᱤᱧ ᱚᱱᱟ ᱠᱤᱪᱨᱤᱪ ᱤᱧ ᱦᱟᱛᱟᱣ ᱞᱟᱹᱜᱤᱫ ᱛᱤᱧ ᱢᱮᱱ ᱮᱫᱟ ᱡᱩᱫᱤ ᱚᱱᱟ ᱟᱝᱨᱚᱵᱽ ᱢᱮᱱᱟᱜ ᱠᱷᱟᱱ ᱤᱧ ᱦᱟᱛᱟᱣᱟ ᱟᱨ ᱡᱩᱫᱤ ᱵᱟᱹᱱᱩᱜ ᱠᱷᱟᱱ ᱡᱟᱦᱟᱸ ᱞᱮᱠᱟ ᱠᱟᱛᱮᱜ ᱤᱧ ᱚᱱᱟ ᱟᱝᱨᱚᱵᱽ ᱯᱮ ᱡᱚᱜᱟᱲ ᱟᱹᱧᱟᱹ ᱥᱮ ᱯᱮ ᱤᱢᱟᱹᱧᱟ ᱡᱟᱦᱟᱸ ᱛᱤᱱᱟᱹᱜ ᱜᱮ ᱯᱚᱭᱥᱟ ᱞᱟᱜᱟᱜ ᱤᱧᱤᱧ ᱮᱢᱚᱜᱼᱟ ᱢᱮᱱᱠᱷᱟᱱ ᱚᱱᱟ ᱟᱝᱨᱚᱵᱽ ᱜᱤᱧ ᱦᱟᱛᱟᱣᱟ ᱪᱮᱫᱟᱜ ᱥᱮ ᱤᱧ ᱚᱱᱟ ᱟᱝᱨᱚᱵᱽ ᱫᱚᱢᱮ ᱜᱤᱧ ᱠᱩᱥᱤ ᱟᱠᱟᱫᱟ ᱚᱱᱟᱛᱮ ᱤᱧ ᱚᱱᱟ ᱟᱝᱨᱚᱵᱽ ᱤᱧ ᱦᱟᱛᱟᱣᱟ ᱟᱨ ᱡᱟᱦᱟᱸ ᱛᱤᱱᱟᱹᱜ ᱜᱮ ᱯᱚᱭᱥᱟ ᱞᱟᱜᱟᱜᱼᱟ ᱤᱧ ᱚᱱᱟ ᱯᱚᱭᱥᱟᱧ ᱮᱢᱚᱜᱼᱟ ᱢᱮᱱᱠᱷᱟᱱ ᱤᱧᱫᱚ ᱚᱱᱟ ᱟᱝᱨᱚᱵᱽ ᱜᱤᱧ ᱦᱟᱛᱟᱣᱟ